ᱟᱛᱩ ᱠᱷᱚᱡ ᱥᱚᱦᱚᱨ ᱪᱟᱞᱟᱜ ᱛᱮᱫᱚ ᱟᱭᱢᱟ ᱨᱚᱠᱚᱢ ᱜᱟᱰᱤ ᱜᱮ ᱢᱮᱱᱟᱜ ᱠᱟᱫᱟ ᱡᱮᱢᱚᱱ ᱢᱮᱱᱟᱜᱼᱟ ᱴᱳᱴᱳ ᱵᱟᱥ ᱴᱮᱠᱥᱤ ᱟᱨ ᱦᱚᱸ ᱥᱩᱨ ᱥᱩᱯᱩᱨ ᱠᱚᱨᱮᱱ ᱫᱚ ᱥᱟᱭᱠᱮᱞ ᱢᱚᱴᱚᱨ ᱥᱟᱭᱠᱮᱞ ᱟᱭᱢᱟ ᱨᱚᱠᱚᱢ ᱜᱟᱰᱤ ᱢᱮᱱᱟᱜ ᱠᱟᱫᱟ ᱡᱮᱢᱚᱱ ᱦᱚᱲ ᱫᱚ ᱡᱟᱦᱟᱸᱱᱟᱜ ᱴᱳᱴᱳ ᱫᱚ ᱥᱩᱵᱤᱛᱟ ᱴᱟᱠᱟ ᱯᱚᱭᱥᱟ ᱨᱮ ᱠᱚᱢ ᱜᱮ ᱵᱷᱟᱲᱟᱭ ᱦᱟᱛᱟᱣ ᱛᱮ ᱩᱝᱠᱩ ᱫᱚᱠᱚ ᱪᱟᱞᱟᱜᱼᱟ ᱟᱫᱚ ᱤᱧ ᱦᱚᱸᱧ ᱪᱟᱞᱟᱜ ᱤᱧ ᱢᱮᱱ ᱫᱟ ᱠᱳᱞᱠᱟᱛᱟ ᱠᱤᱱᱛᱩ ᱵᱟᱹᱧ ᱵᱟᱲᱟᱭᱟ ᱡᱮ ᱪᱮᱜ ᱜᱟᱰᱤ ᱛᱮᱧ ᱪᱟᱞᱟᱜᱼᱟ ᱵᱟ ᱪᱮᱜ ᱛᱤᱧ ᱪᱟᱞᱟᱜᱼᱟ ᱵᱷᱟᱲᱟ ᱦᱚᱸ ᱵᱟᱹᱧ ᱵᱟᱲᱟᱭᱟ ᱛᱤᱱᱟᱹᱜ ᱠᱚ ᱦᱟᱛᱟᱣᱟ ᱟᱫᱚ ᱢᱤᱜᱴᱮᱡ ᱰᱟᱭᱵᱷᱟᱨ ᱤᱧ ᱠᱩᱞᱤ ᱠᱮᱫᱮᱭᱟ ᱢᱮᱛᱟᱭ ᱠᱟᱹᱱᱟᱹᱧ ᱢᱤᱜᱴᱮᱡ ᱠᱮᱵᱽ ᱛᱮᱧ ᱪᱟᱞᱟᱜᱼᱟ ᱛᱟᱱᱟᱹᱜ ᱵᱷᱟᱲᱟ ᱠᱚ ᱦᱟᱛᱟᱣᱟ ᱟᱨ ᱱᱚᱸᱰᱮ ᱠᱷᱚᱱ ᱚᱸᱰᱮ ᱛᱤᱱᱟᱹᱜ ᱛᱮ ᱪᱟᱞᱟᱜ ᱛᱮ ᱪᱮᱜ ᱞᱮᱠᱟ ᱥᱩᱢᱟᱹᱭ ᱞᱟᱜᱟᱜᱼᱟ ᱟᱨ